ᱵᱟᱭᱤᱠ ᱪᱟᱞᱟᱣ ᱚᱠᱛᱚ ᱦᱟᱢᱮᱥᱟ ᱵᱚᱦᱚᱜ ᱨᱮ ᱦᱮᱞᱢᱮᱴ ᱦᱩᱭᱩᱜ ᱡᱟᱹᱨᱩᱲ ᱠᱟᱱᱟ ᱟᱨ ᱡᱟᱦᱟᱸ ᱥᱮᱫ ᱵᱟᱡᱟᱨ ᱨᱮ ᱥᱮ ᱡᱟᱦᱟᱸᱨᱮ ᱪᱟᱞᱟᱜ ᱡᱚᱠᱷᱚᱡ ᱤᱱᱰᱤᱠᱮᱴᱟᱨ ᱥᱟᱹᱦᱤ ᱥᱟᱞᱟᱢᱚᱛ ᱦᱩᱭᱩᱜ ᱡᱟᱹᱨᱩᱲ ᱠᱟᱱᱟ ᱵᱨᱮᱠ ᱟᱨ ᱵᱟᱭᱤᱠ ᱪᱟᱞᱟᱣ ᱞᱟᱦᱟᱨᱮ ᱟᱯᱱᱟᱟᱜ ᱱᱤᱡᱮᱨ ᱨᱮᱥ ᱡᱮᱭᱥᱮ ᱠᱤ ᱡᱩᱛᱟ ᱯᱷᱩᱞ ᱟᱝᱨᱚᱵᱽ ᱦᱩᱭᱩᱜ ᱡᱟᱹᱨᱩᱲ ᱠᱟᱱᱟ ᱟᱨ ᱜᱟᱹᱰᱤ ᱪᱟᱞᱟᱣ ᱚᱠᱛᱮ ᱦᱟᱢᱮᱥᱟ ᱞᱮᱸᱜᱟ ᱱᱟᱠᱷᱟ ᱥᱟᱹᱭᱤᱰ ᱛᱮᱜᱮ ᱜᱟᱹᱰᱤ ᱫᱚ ᱪᱟᱞᱟᱣ ᱡᱟᱹᱨᱩᱲ ᱪᱟᱞᱟᱣ ᱦᱩᱭ ᱡᱟᱹᱨᱩᱲ ᱠᱟᱱᱟ ᱡᱮᱢᱚᱱ ᱮᱠᱥᱤᱰᱮᱱᱴ ᱨᱮᱱᱟᱜ ᱥᱚᱢᱵᱷᱚᱵᱚᱱᱟ ᱵᱟᱝ ᱦᱩᱭᱩᱜ ᱟᱨ ᱢᱚᱡᱽ ᱛᱮᱜᱤ ᱪᱟᱞᱟᱣ ᱡᱟᱹᱨᱩᱲ ᱟᱨ ᱜᱟᱹᱰᱤ ᱪᱟᱞᱟᱣ ᱡᱚᱠᱷᱮᱡ ᱠᱟᱜᱚᱡᱽ ᱫᱚ ᱦᱟᱢᱮᱥᱟ ᱜᱟᱹᱰᱤ ᱨᱮᱱᱟᱜ ᱠᱟᱜᱚᱡᱽ ᱰᱨᱟᱭᱵᱷᱤᱝ ᱞᱟᱭᱥᱮᱱᱥ ᱟᱫᱷᱟᱨ ᱠᱟᱨᱰ ᱟᱨ ᱮᱢᱟᱱ ᱮᱢᱟᱱ ᱠᱟᱜᱚᱡᱽ ᱫᱚᱦᱚ ᱡᱟᱹᱨᱩᱲ ᱦᱩᱭᱩᱜᱼᱟ ᱡᱮᱢᱚᱱ ᱡᱟᱦᱟᱸᱨᱮ ᱛᱟᱹᱠᱷᱞᱤᱯᱷ ᱥᱮ ᱯᱩᱞᱤᱥ ᱠᱚᱴᱷᱮᱱ ᱡᱟᱦᱟᱱᱟᱜ ᱡᱮᱢᱚᱱ ᱵᱟᱝ ᱥᱟᱵ ᱫᱟᱲᱮᱭᱟᱜ ᱚᱱᱠᱟ ᱞᱮᱠᱟ ᱠᱟᱜᱚᱡᱽ ᱫᱚᱦᱚ ᱡᱟᱹᱨᱩᱲ ᱠᱟᱱᱟ